ᱦᱮᱞᱳ ᱦᱮᱸ ᱚᱠᱚᱭᱴᱟᱜ ᱦᱮᱸ ᱦᱮᱸ ᱤᱧᱜᱮ ᱚᱻ ᱦᱮᱸ ᱦᱮᱸ ᱟᱪᱪᱷᱟ ᱟᱪᱪᱷᱟ ᱦᱮᱸ ᱚᱻ ᱦᱮᱸ ᱟᱫᱚ ᱟᱫᱚ ᱛᱟᱦᱞᱮ ᱱᱤᱛᱚᱜ ᱠᱟᱹᱢᱪᱤ ᱴᱟ ᱢᱪᱤ ᱢᱟ ᱦᱩᱭᱮᱱ ᱛᱳ ᱨᱟᱹᱥᱠᱟᱹ ᱜᱮᱢ ᱵᱩᱡᱷᱟᱹᱣ ᱠᱮᱫᱟ ᱚᱻ ᱦᱮᱸ ᱦᱮᱸ ᱦᱮᱸ ᱦᱮᱸ ᱛᱟᱦᱞᱮ ᱱᱤᱝᱠᱟᱜᱮ ᱟᱵᱟᱨ ᱦᱮᱡ ᱵᱟᱲᱟᱜ ᱢᱮ ᱫᱚᱥᱟᱨ ᱵᱟᱨ ᱠᱷᱚᱱ ᱦᱚᱸ ᱦᱟᱸᱜ ᱦᱮᱸ ᱦᱮᱸ ᱦᱮᱸ ᱛᱟᱦᱞᱮ ᱟᱹᱛᱩ ᱠᱚᱨᱮᱱ ᱠᱚᱲᱟ ᱠᱚ ᱥᱮ ᱚᱠᱚᱭ ᱠᱚ ᱧᱮᱞ ᱴᱷᱤᱠ ᱠᱚᱲᱟ ᱠᱚᱥᱮ ᱵᱟᱵᱟ ᱛᱟᱠᱚ ᱡᱟᱦᱟᱸᱭ ᱜᱮ ᱩᱵ ᱜᱮᱫ ᱥᱮ ᱜᱩᱪᱩ ᱜᱮᱫ ᱠᱚ ᱡᱩᱫᱤ ᱠᱚ ᱢᱮᱱᱠᱷᱟᱱ ᱛᱟᱦᱞᱮ ᱱᱚᱸᱰᱮ ᱜᱮᱢ ᱠᱩᱞ ᱠᱟᱠᱚᱣᱟ ᱦᱮᱸ ᱦᱮᱸ ᱚᱻ ᱦᱮᱸ ᱟᱪᱪᱷᱟ ᱴᱷᱤᱠ ᱜᱮᱭᱟ ᱛᱳ ᱡᱚᱛᱚ ᱢᱟᱱᱮ ᱦᱤᱡᱩᱜ ᱠᱷᱟᱱᱯᱮ ᱚᱱᱠᱟᱜᱮ ᱠᱟᱥᱴᱚᱢᱟᱨ ᱛᱳ ᱱᱟᱥᱮᱭᱟᱜ ᱠᱚᱢᱟᱜ ᱦᱟᱸᱜ ᱨᱮᱹᱴ ᱰᱤᱥᱠᱟᱣᱩᱱᱴ ᱤᱧ ᱮᱢᱚᱜᱼᱟ ᱚᱻ ᱟᱨ ᱚᱠᱟᱫᱚ ᱦᱮᱸ ᱫᱷᱟᱨ ᱠᱟᱛᱮᱫ ᱦᱚᱧ ᱜᱮᱫ ᱯᱮᱭᱟ ᱯᱚᱭᱥᱟ ᱵᱟᱝ ᱛᱟᱦᱮᱱ ᱠᱷᱟᱱ ᱫᱚ ᱦᱮᱸ ᱚᱱᱠᱟᱜᱮ ᱧᱮᱞ ᱴᱷᱤᱠ ᱦᱚᱲ ᱴᱷᱮᱱ ᱦᱮᱸ ᱦᱮᱸ ᱛᱟᱦᱞᱮ ᱱᱤᱝᱠᱟᱜᱮ ᱦᱮᱡ ᱵᱟᱲᱟᱜ ᱛᱟᱵᱚᱱ ᱯᱮ ᱱᱚᱣᱟ ᱟᱪᱪᱷᱟ ᱴᱷᱤᱠ ᱜᱮᱭᱟ ᱛᱟᱦᱞᱮ ᱚᱱᱠᱟ ᱞᱟᱹᱭ ᱵᱟᱲᱟᱣ ᱠᱚᱢᱮ ᱦᱟᱸᱜ ᱟᱹᱛᱩ ᱠᱚᱨᱮᱱ ᱠᱚᱲᱟ ᱠᱚ ᱦᱮᱸ ᱴᱷᱤᱠ ᱜᱮᱭᱟ ᱛᱟᱦᱞᱮ ᱢᱟ ᱛᱟᱦᱞᱮ ᱫᱚᱦᱚᱭ ᱢᱮ